ᱦᱮᱸ ᱚᱠᱚᱭᱮᱢ ᱨᱚᱲᱮᱫ ᱠᱟᱱᱟ ᱦᱮᱸ ᱤᱧ ᱦᱮ ᱛᱳᱣᱟ ᱟᱹᱠᱷᱟᱨᱤ ᱤᱧ ᱠᱟᱱᱟᱹᱧ ᱟᱹᱞᱤᱧ ᱫᱚ ᱚᱲᱟᱜ ᱠᱷᱚᱱ ᱦᱚᱞᱤᱧ ᱟᱹᱠᱷᱟᱨᱤᱧᱟ ᱟᱨ ᱱᱚᱝᱠᱟ ᱚᱲᱟᱜ ᱚᱲᱟᱜ ᱦᱚᱸ ᱤᱫᱤ ᱚᱴᱚ ᱠᱟᱛᱮ ᱦᱚᱞᱤᱧ ᱟᱹᱠᱷᱟᱨᱤᱧᱟ ᱨᱮᱴ ᱟᱢ ᱚᱠᱟ ᱛᱳᱣᱟ ᱵᱤᱛᱠᱤᱞ ᱛᱳᱣᱟ ᱥᱮ ᱫᱮᱥᱤ ᱡᱟᱹᱨᱥᱤ ᱜᱟᱹᱭ ᱥᱮ ᱫᱮᱥᱤ ᱜᱟᱹᱭ ᱛᱳᱣᱟᱢ ᱦᱟᱛᱟᱣᱟ ᱚᱱᱟ ᱫᱚ ᱵᱟᱹᱧ ᱴᱷᱟᱹᱣᱠᱟᱹ ᱫᱟᱲᱮᱭᱟᱜ ᱠᱟᱱᱟ ᱛᱚ ᱟᱞᱟᱠ ᱟᱞᱟᱠ ᱜᱮᱭᱟ ᱫᱟᱢ ᱫᱚ ᱡᱩᱫᱟᱹ ᱡᱩᱫᱟᱹ ᱜᱮᱭᱟ ᱡᱟᱹᱨᱥᱤ ᱜᱟᱹᱭ ᱟᱢ ᱠᱚᱢ ᱨᱮᱴ ᱛᱮᱢ ᱠᱤᱨᱤᱧ ᱠᱷᱟᱡ ᱠᱚᱢ ᱜᱚᱱᱚᱝ ᱛᱮ ᱡᱟᱹᱨᱥᱤ ᱜᱟᱹᱭ ᱛᱳᱣᱟᱢ ᱧᱟᱢᱟ ᱦᱳᱭ ᱚᱱᱠᱟᱱ ᱜᱟᱹᱭᱟᱜ ᱛᱳᱣᱟ ᱫᱚ ᱫᱟᱢ ᱰᱷᱮᱨ ᱜᱮᱭᱟ ᱟᱨ ᱡᱟᱹᱨᱥᱤ ᱜᱟᱹᱭ ᱡᱮᱴᱟ ᱩᱱᱠᱩᱣᱟᱜ ᱫᱟᱢ ᱫᱚ ᱠᱚᱢᱟᱣ ᱜᱮᱭᱟ ᱪᱚᱞᱞᱤᱥ ᱴᱟᱠᱟ ᱠᱮᱡᱤ

ᱫᱮᱥᱤᱭᱟᱜ ᱫᱚ ᱦᱟᱱᱛᱮ ᱟᱹᱥᱤ ᱴᱟᱠᱟ ᱞᱟᱜᱟᱣᱟᱢᱟ ᱟᱫᱚ ᱛᱤᱱᱟᱹᱜ ᱜᱟᱱ ᱞᱟᱜᱟᱣᱟᱢᱟ ᱯᱟᱸᱪ ᱠᱮᱡᱤ ᱜᱟᱱ ᱛᱟᱦᱚᱞᱮ ᱟᱢ ᱚᱲᱟᱜ ᱠᱷᱚᱱ ᱦᱚᱢ ᱤᱫᱤ ᱫᱟᱲᱮᱭᱟᱜᱼᱟ ᱟᱨᱮᱢ ᱢᱮᱱ ᱞᱮᱠᱷᱟᱡ ᱤᱫᱤ ᱚᱴᱚ ᱟᱹᱢᱟᱚᱱᱟ ᱦᱚᱸ ᱦᱩᱭᱩᱜᱼᱟ ᱟᱪᱷᱟ ᱴᱷᱤᱠ ᱜᱮᱭᱟ ᱦᱮᱸ ᱟᱪᱷᱟ ᱴᱷᱤᱠ ᱜᱮᱭᱟ ᱢᱟ ᱟᱹᱰᱤ ᱥᱟᱨᱦᱟᱣ ᱦᱮᱸ